ᱦᱮᱸ ᱚᱠᱚᱭᱮᱢ ᱞᱟᱹᱭᱮᱫ ᱠᱟᱱᱟ ᱦᱮᱸᱢᱟ ᱞᱟᱹᱭ ᱢᱮ ᱦᱮᱸ ᱦᱮᱸ ᱦᱮᱸ ᱟᱪᱪᱷᱟ ᱟᱪᱪᱷᱟ ᱟᱪᱪᱷᱟ ᱟᱪ ᱷᱟ ᱟᱪ ᱷᱟ ᱟᱪᱪᱷᱟ ᱟᱫᱚ ᱫᱟᱫᱟ ᱚᱱᱟ ᱫᱚ ᱮᱠᱪᱩᱭᱮᱞᱤ ᱢᱟᱱᱮ ᱢᱟᱞ ᱚᱱᱠᱟᱱᱟᱜ ᱞᱳᱰ ᱨᱮ ᱛᱟᱦᱮᱸ ᱠᱟᱱᱟ ᱦᱚᱭᱛᱚ ᱟᱢ ᱵᱷᱩᱞ ᱵᱚᱥᱚᱛᱚ ᱛᱚ ᱦᱚᱭᱛᱚ ᱚᱱᱟ ᱢᱟᱞ ᱜᱮ ᱟᱢ ᱴᱷᱮᱱ ᱪᱟᱞᱟᱣ ᱟᱠᱟᱱᱟ ᱛᱚᱵᱮ ᱡᱟᱦᱟᱱᱟᱜ ᱟᱞᱚᱢ ᱢᱚᱱᱮᱭᱟ ᱫᱟᱫᱟ ᱚᱱᱟ ᱫᱚ ᱟᱢ ᱦᱤᱡᱩᱜ ᱢᱮ ᱟᱢ ᱡᱮᱴᱩᱠᱩ ᱯᱟᱭᱥᱟᱢ ᱮᱢ ᱟᱠᱟᱜᱼᱟ ᱚᱱᱟ ᱨᱮᱭᱟᱜ ᱢᱟᱱᱮ ᱨᱤᱴᱟᱱ ᱢᱟᱞᱤᱧ ᱮᱢᱟᱣᱟᱢ ᱠᱟᱱᱟ ᱵᱟᱝ ᱵᱟᱝ ᱵᱟᱝ ᱫᱟᱫᱟ ᱵᱟᱝ ᱚᱱᱠᱟ ᱚᱱᱠᱟᱱᱟᱜ ᱫᱚ ᱟᱞᱚᱢ ᱢᱮᱱᱟ ᱵᱟ ᱵᱟ ᱵᱟ ᱚᱱᱟ ᱚᱱᱟ ᱵᱷᱩᱞ ᱵᱚᱥᱚᱛᱚ ᱛᱚ ᱦᱩᱭᱟᱠᱟᱱᱟ ᱫᱟᱫᱟ ᱚᱱᱟ ᱫᱚ ᱦᱳᱭ ᱛᱚ ᱱᱤᱭᱟᱹ ᱯᱚᱨ ᱟᱢ ᱚᱱᱟ ᱢᱟᱞ ᱟᱞᱚᱢ ᱟᱹᱜᱩᱭᱟ ᱟᱢ ᱦᱤᱡᱩᱜ ᱢᱮ ᱤᱧ ᱮᱴᱟᱜ ᱯᱷᱨᱮᱹᱥ ᱢᱟᱞᱤᱧ ᱮᱢᱟ ᱟᱢ ᱠᱟᱱᱟ ᱟᱨ ᱠᱷᱩᱫᱽ ᱤᱧᱤᱧ ᱮᱢᱟᱣᱟᱢᱟ ᱞᱮᱵᱟᱨ ᱞᱮᱵᱟᱨ ᱵᱟᱫᱽ ᱠᱟᱛᱮᱫ ᱤᱧ ᱠᱷᱩᱫᱽ ᱤᱧ ᱮᱢᱟᱣᱟᱢᱟ ᱟᱢ ᱦᱤᱡᱩᱜ ᱢᱮ ᱟᱨ ᱦᱚᱲ ᱴᱚᱲ ᱫᱚ ᱟᱞᱚᱢ ᱞᱟᱹᱭ ᱟᱠᱚᱣᱟ ᱦᱮᱸ ᱟᱨ ᱚᱱᱠᱟᱱ ᱴᱷᱚᱠ ᱟᱞᱮ ᱚᱱᱠᱟ ᱠᱟᱥᱴᱚᱢᱟᱨ ᱞᱮ ᱴᱷᱤᱠ ᱠᱚᱣᱟ ᱫᱟᱫᱟ ᱚᱱᱠᱟ ᱫᱚ ᱛᱤᱥ ᱦᱚᱸ ᱵᱟᱝ ᱦᱩᱭᱩᱜᱼᱟ ᱟᱢ ᱵᱟᱝ ᱵᱟᱝ ᱵᱟᱝ ᱟᱢ ᱵᱷᱩᱞᱮᱢ ᱟᱠᱟᱫᱟ ᱫᱟᱫᱟ ᱟᱢ ᱴᱷᱮᱱ ᱦᱳᱭᱛᱚ ᱵᱷᱩᱞ ᱵᱚᱥᱚᱛᱮ ᱪᱟᱞᱟᱣ ᱠᱤᱱᱛᱩ ᱤᱧ ᱟᱢ ᱦᱤᱡᱩᱜ ᱢᱮ ᱦᱤᱡᱩᱜ ᱤᱧ ᱟᱢ ᱤᱧ ᱱᱤᱡᱮᱨ ᱱᱤᱡᱮᱨ ᱛᱤ ᱛᱮ ᱯᱷᱨᱮᱹᱥ ᱢᱟᱞᱤᱧ ᱮᱢᱟᱣᱟᱢᱟ ᱫᱟᱫᱟ ᱱᱤᱡᱮᱨ ᱛᱤᱛᱮ ᱴᱷᱤᱠ ᱜᱮᱭᱟ ᱴᱷᱤᱠ ᱜᱮᱭᱟ ᱫᱟᱫᱟ ᱢᱟ ᱟᱢ ᱦᱤᱡᱩᱜ ᱢᱮ ᱦᱮᱸ ᱤᱧ ᱟᱢ ᱮᱢᱟᱢᱟ ᱴᱷᱤᱠ ᱜᱮᱭᱟ ᱴᱷᱤᱠ ᱜᱮᱭᱟ ᱴᱷᱤᱠ ᱜᱮᱭᱟ